ᱦᱮᱸ ᱦᱮᱞᱳ ᱦᱮᱸ ᱦᱮᱸ ᱡᱚᱦᱟᱨ ᱜᱮ ᱡᱚᱦᱟᱨ ᱜᱮ ᱦᱚᱸ ᱦᱚᱸ ᱦᱚᱸ ᱦᱳᱭ ᱵᱟᱥ ᱦᱳᱭ ᱵᱟᱥ ᱦᱳᱭ ᱱᱚᱰᱮ ᱫᱚ ᱥᱟᱨ ᱧᱮᱞ ᱵᱤᱱ ᱱᱚᱰᱮ ᱩᱱᱟᱹᱜ ᱢᱟᱱᱮ ᱯᱨᱟᱛᱷᱚᱢᱤᱠ ᱪᱤᱠᱤᱛᱥᱟ ᱞᱟᱹᱜᱤᱫ ᱡᱟᱦᱟᱸ ᱥᱩᱵᱤᱫᱷᱟ ᱢᱮᱱᱟᱜᱼᱟ ᱚᱵᱚᱥᱥᱳᱭ ᱤᱱᱟᱹ ᱫᱷᱟᱨᱟ ᱜᱮ ᱢᱮᱱᱟᱜᱼᱟ ᱛᱚᱵᱮ ᱛᱳ ᱟᱹᱰᱤ ᱚᱱᱟ ᱡᱟᱦᱟᱸ ᱠᱟᱹᱴᱤᱡ ᱚᱱᱟ ᱠᱟᱹᱴᱤᱡ ᱠᱨᱤᱴᱤᱠᱮᱞ ᱠᱮᱹᱥ ᱫᱷᱟᱨᱟ ᱠᱚ ᱚᱱᱟᱫᱚ ᱵᱟᱹᱱᱩᱜ ᱟᱹᱱᱤᱡ ᱡᱟᱦᱟᱸ ᱞᱮᱠᱟ ᱢᱤᱫᱴᱮᱡ ᱫᱷᱚᱨᱚ ᱛᱚ ᱯᱷᱟᱥᱴᱮ ᱦᱮᱡ ᱮᱱᱟᱭ ᱩᱱᱤ ᱵᱚᱦᱚᱜ ᱦᱟᱹᱥᱩᱭᱮ ᱠᱟᱱᱟ ᱵᱟᱝᱠᱷᱟᱱ ᱡᱟᱦᱟᱱᱟᱜ ᱜᱮ ᱢᱤᱫᱴᱟᱱ ᱞᱟᱡ ᱦᱟᱹᱥᱩᱭᱮ ᱠᱟᱱᱟ ᱮᱱᱠᱷᱟᱱ ᱯᱨᱟᱭᱢᱟᱨᱤ ᱪᱤᱠᱤᱛᱥᱟ ᱞᱮᱠᱟᱛᱮ ᱡᱟᱥᱴ ᱠᱟᱹᱴᱤᱡ ᱛᱟᱨᱢᱟᱱᱮ ᱨᱤᱞᱟᱠᱥ ᱞᱟᱹᱜᱤᱫ ᱛᱮ ᱤᱱᱟᱹ ᱠᱚ ᱢᱮᱱᱟᱜᱼᱟ ᱟᱫᱚ ᱚᱱᱠᱟ ᱡᱩᱫᱤ ᱟᱹᱵᱤᱱ ᱦᱮᱡ ᱠᱟᱛᱮᱫ ᱡᱩᱫᱤ ᱵᱮᱱ ᱵᱩᱡᱷᱟᱹᱣ ᱫᱟᱲᱮᱭᱟᱜᱼᱟ ᱪᱮᱫ ᱪᱮᱫ ᱠᱚ ᱢᱮᱱᱟᱜᱼᱟ ᱚᱱᱟ ᱠᱷᱟᱹᱛᱤ ᱦᱚᱸ ᱟᱹᱵᱤᱱ ᱵᱩᱡᱷᱟᱹᱣ ᱫᱟᱲᱮᱭᱟᱜᱼᱟ ᱵᱤᱱ ᱠᱚᱲᱟᱢ ᱦᱟᱹᱥᱩ ᱠᱚᱨᱮᱱᱟᱜ ᱮ ᱠᱥᱮ ᱨᱮ ᱫᱚ ᱦᱩᱭᱩᱜ ᱜᱮᱭᱟ ᱢᱮᱱᱠᱷᱟᱱ ᱚᱱᱟ ᱩᱱᱟᱹᱜ ᱠᱚᱥᱴᱚ ᱵᱟᱭ ᱨᱟᱠᱟᱵ ᱠᱟᱱᱟ ᱱᱚᱰᱮ ᱚᱱᱠᱟᱱ ᱢᱮ ᱥᱤᱱ ᱠᱚ ᱵᱟᱹᱱᱩᱜ ᱟᱹᱱᱤᱡ ᱛᱚ ᱟᱫᱚ ᱦᱚᱸ ᱦᱚᱸ ᱮᱢᱟᱨᱡᱮᱱᱥᱤ ᱮᱢᱟᱨᱡᱮᱱᱥᱤ ᱞᱳᱰ ᱚᱱᱟᱫᱚ ᱚᱱᱟᱫᱚ ᱡᱳᱜᱟᱣ ᱦᱩᱭ ᱫᱟᱲᱮᱭᱟᱜ ᱠᱟᱱᱟ ᱟᱫᱚ ᱚᱱᱟᱫᱚ ᱚᱱᱟ ᱠᱷᱟᱹᱛᱤᱨ ᱫᱚ ᱛᱟᱨᱢᱟᱱᱮ ᱟᱯᱮ ᱯᱟᱦᱴᱟ ᱥᱮᱫ ᱠᱷᱚᱱᱟᱜ ᱡᱟᱦᱟᱸᱭ ᱜᱮ ᱢᱟᱱᱮ ᱯᱮᱥᱮᱱᱴ ᱯᱟᱦᱴᱟ ᱠᱷᱚᱱᱟᱜ ᱡᱟᱦᱟᱸᱭ ᱜᱮ ᱡᱩᱫᱤ ᱮᱹᱠᱥᱪᱮᱹᱧᱡᱽ ᱢᱟᱭᱟᱝ ᱵᱞᱟᱰ ᱠᱤᱪᱷᱩ ᱦᱩᱭᱩᱜ ᱠᱟᱱᱟ ᱵᱟᱝᱟ ᱚᱱᱟᱫᱚ ᱟᱹᱵᱤᱱ ᱯᱷᱟᱥᱴᱮ ᱡᱩᱫᱤ ᱱᱚᱰᱮ ᱯᱨᱟᱭᱢᱟᱨᱤ ᱵᱮᱱ ᱦᱤᱡᱩᱜᱼᱟ ᱮᱱᱠᱷᱟᱱ ᱚᱱᱟ ᱞᱮᱠᱟᱛᱮ ᱢᱤᱫᱴᱤᱡ ᱱᱟᱣᱟ ᱠᱳᱢᱯᱟᱱᱤ ᱨᱮᱱᱟᱜ ᱢᱤᱫᱴᱮᱱ ᱨᱟᱱ ᱩᱰᱩᱠ ᱟᱠᱟᱱᱟ ᱟᱫᱚ ᱚᱱ ᱚᱱᱟ ᱡᱚᱢ ᱠᱟᱛᱮᱫ ᱫᱚᱥ ᱯᱟᱸᱪ ᱯᱟᱸᱪ ᱫᱚᱥ ᱢᱤᱱᱤᱴ ᱚᱱᱟ ᱦᱟᱹᱥᱩ ᱨᱤᱞᱟᱠᱥᱮᱹᱫᱟᱭ ᱟᱨ ᱡᱩᱫᱤ ᱥᱮᱬᱟ ᱰᱚᱠᱴᱚᱨ ᱴᱷᱮᱱ ᱵᱮᱱ ᱪᱟᱞᱟᱜᱼᱟ ᱟᱞᱤᱧ ᱟᱹᱞᱤᱧ ᱡᱟᱭᱦᱳᱠ ᱥᱮᱛᱟᱜ ᱟᱴᱴᱟ ᱠᱷᱚᱱᱟᱜ ᱞᱤᱧ ᱫᱩᱲᱩᱵᱼᱟ ᱵᱟᱨᱚᱴᱟ ᱵᱷᱳᱨ ᱚᱸᱰᱮ ᱠᱤᱪᱷᱤ ᱤᱭᱟᱹ ᱵᱟᱲᱟ ᱧᱚᱜ ᱠᱟᱛᱮᱫ ᱡᱚᱢ ᱵᱟᱲᱟ ᱧᱚᱜ ᱠᱟᱛᱮᱫ ᱟᱨᱦᱚᱸ ᱥᱮᱭ ᱠᱷᱚᱱᱟᱜ ᱫᱚ ᱛᱟᱨᱢᱟᱱᱮ ᱟᱹᱞᱤᱧ ᱞᱤᱧ ᱫᱩᱲᱩᱵ ᱠᱟᱱᱟ ᱦᱟᱸᱜ ᱟᱫᱚ ᱟᱹᱵᱤᱱ ᱡᱟᱦᱟᱸ ᱴᱟᱹᱭᱤᱢ ᱨᱮᱜᱮ ᱵᱤᱱ ᱦᱤᱡᱩᱜ ᱠᱷᱟᱱ ᱧᱟᱢ ᱞᱤᱧᱟ ᱟᱹᱞᱤᱧ ᱫᱚ ᱦᱮᱸ ᱟᱹᱞᱤᱧᱟᱜ ᱠᱚᱱᱴᱟᱠᱴ ᱱᱚᱢᱵᱚᱨ ᱡᱟᱦᱟᱸ ᱢᱮᱱᱟᱜᱼᱟ ᱚᱸᱰᱮ ᱱᱟᱦᱟᱸᱜ ᱯᱳᱥᱴᱟᱨ ᱢᱟᱨᱟᱝ ᱟᱠᱟᱱ ᱡᱟᱦᱟᱸ ᱚᱱᱮ ᱚᱱᱟ ᱜᱮᱦᱟᱸᱜ ᱛᱟᱹᱞᱤᱧ ᱦᱳᱭ ᱟᱪᱪᱷᱟ ᱴᱷᱤᱠ ᱜᱮᱭᱟ ᱟᱹᱵᱤᱱ ᱦᱤᱡᱩᱜ ᱵᱤᱱ ᱦᱤᱡᱩᱜ ᱵᱤᱱ ᱡᱟᱭᱦᱳᱠ ᱚᱱᱟ ᱯᱨᱟᱭᱢᱟᱨᱤ ᱨᱮᱱᱟᱜ ᱡᱟᱦᱟᱸ ᱦᱟᱸᱜ ᱮᱹᱠᱥᱮᱹᱨᱮᱹ ᱦᱟᱸᱜ ᱡᱟᱦᱟᱸ ᱦᱟᱸᱜ ᱥᱩᱵᱤᱫᱷᱟ ᱵᱟᱹᱱᱩᱜ ᱨᱮᱦᱚᱸ ᱡᱮ ᱟᱹᱵᱤᱱ ᱦᱚᱸ ᱯᱨᱟᱭᱢᱟᱹᱨᱤ ᱪᱤᱠᱤᱛᱥᱟ ᱦᱤᱥᱟᱹᱵᱽ ᱛᱮ ᱢᱤᱫᱴᱮᱱ ᱢᱮᱱᱟᱜᱼᱟ ᱚᱱᱟ ᱨᱟᱱ ᱞᱤᱧ ᱮᱢᱟ ᱵᱮᱱᱟ ᱡᱩᱫᱤ ᱚᱱᱟᱛᱮ ᱨᱤᱞᱟᱠᱥ ᱵᱮᱱ ᱵᱩᱡᱷᱟᱹᱣ ᱠᱷᱟᱱ ᱫᱚ ᱮᱱᱠᱷᱟᱱ ᱮᱹᱠᱥᱮᱹᱨᱮᱹ ᱫᱚ ᱵᱟᱭ ᱫᱚᱨᱠᱟᱨᱚᱜᱼᱟ ᱟᱹᱵᱤᱱ ᱚᱱᱟ ᱛᱮᱜᱮ ᱛᱟᱹᱵᱤᱱ ᱪᱟᱵᱟᱜᱼᱟ ᱦᱳᱭ ᱵᱟᱝᱟ ᱵᱟᱝᱟ ᱨᱚᱵᱤᱵᱟᱨ ᱫᱤᱱ ᱫᱚ ᱵᱚᱱᱫᱷ ᱛᱟᱦᱮᱱ ᱠᱟᱱᱟ ᱵᱩᱡᱷᱟᱹᱣ ᱥᱮ ᱟᱨ ᱨᱚᱵᱤᱵᱟᱨ ᱪᱷᱟᱰᱟ ᱠᱟᱛᱮᱫ ᱮᱴᱟᱜ ᱫᱤᱱ ᱫᱚ ᱛᱟᱦᱮᱱ ᱠᱟᱱᱟ ᱯᱨᱟᱭ ᱢᱟᱱᱮ ᱢᱮᱱ ᱞᱮᱠᱷᱟᱱ ᱫᱚ ᱛᱤᱨᱤᱥ ᱜᱷᱚᱱᱴᱟ ᱠᱷᱩᱞᱟᱹᱣ ᱛᱟᱦᱮᱱᱟ ᱨᱚᱵᱤᱵᱟᱨ ᱪᱷᱟᱰᱟ ᱠᱟᱛᱮᱫ ᱟᱪᱪᱷᱟ ᱦᱚᱸ ᱴᱷᱤᱠ ᱜᱮᱭᱟ ᱡᱚᱦᱟᱨ ᱜᱮ ᱢᱟ ᱢᱟ